ᱟᱹᱞᱮ ᱫᱚ ᱪᱟᱹᱥᱤ ᱟᱞᱮᱥᱮᱫ ᱫᱚ ᱦᱩᱲᱩ ᱠᱚᱞᱮ ᱪᱟᱥᱟ ᱦᱩᱲᱩ ᱪᱟᱥ ᱫᱚ ᱡᱩᱫᱤ ᱦᱚᱭᱼᱦᱤᱸᱥᱤᱫ ᱠᱷᱟᱱᱮ ᱦᱩᱲᱩ ᱠᱚᱦᱚᱸ ᱠᱷᱚᱛᱤᱜ ᱜᱮᱭᱟ ᱵᱮᱥᱛᱮ ᱵᱟᱝ ᱦᱩᱭ ᱫᱟᱲᱮᱭᱟᱜᱼᱟ ᱟᱨ ᱡᱤᱱᱛᱤᱼᱯᱤᱯᱲᱤ ᱠᱚᱦᱚᱸ ᱠᱚ ᱡᱚᱢ ᱜᱮᱭᱟ ᱦᱩᱲᱩ ᱠᱚᱨᱮ ᱫᱚ ᱨᱟᱱ ᱠᱚ ᱵᱟᱢ ᱮᱢᱠᱷᱟᱱ ᱡᱤᱱᱛᱤᱼᱯᱤᱯᱲᱤ ᱠᱚᱫᱚ ᱠᱚ ᱡᱚᱢ ᱜᱮᱭᱟ ᱚᱱᱟᱛᱮ ᱤᱧᱫᱚ ᱦᱩᱲᱩ ᱠᱚᱨᱮ ᱫᱚ ᱨᱟᱱ ᱠᱩᱧ ᱮᱢ ᱟᱠᱟᱫ ᱜᱮᱭᱟ ᱚᱱᱟᱛᱮ ᱤᱧᱟᱹᱜ ᱪᱟᱥ ᱦᱩᱲᱩ ᱫᱚ ᱵᱟᱝ ᱠᱚ ᱡᱚᱢ ᱟᱠᱟᱫᱼᱟ ᱟᱨ ᱫᱟᱜ ᱡᱟᱹᱲᱤ ᱠᱚᱢ ᱦᱩᱭᱩᱜ ᱛᱮᱦᱚᱸ ᱦᱩᱲᱩ ᱠᱚ ᱵᱮᱥᱛᱮ ᱵᱟᱝ ᱦᱩᱭᱩᱜᱼᱟ ᱦᱩᱲᱩ ᱠᱚ ᱪᱟᱥ ᱞᱮᱠᱷᱟᱱ ᱪᱮᱦᱨᱟ ᱞᱮᱠᱟᱛᱮ ᱡᱚᱛᱚᱱ ᱦᱩᱭᱩᱜᱼᱟ ᱮᱱᱠᱷᱟᱱ ᱜᱮ ᱦᱩᱲᱩ ᱠᱚ ᱵᱮᱥᱛᱮ ᱦᱩᱭᱩᱜᱼᱟ ᱟᱨ ᱦᱩᱲᱩ ᱠᱚ ᱵᱮᱥᱛᱮᱢ ᱪᱟᱥ ᱫᱟᱲᱮᱭᱟᱜ ᱠᱷᱟᱱ ᱵᱮᱥᱛᱮᱢ ᱡᱚᱛᱚᱱ ᱠᱷᱟᱱ ᱟᱹᱠᱷᱨᱤᱧ ᱠᱟᱛᱮᱫ ᱴᱟᱠᱟ ᱯᱩᱭᱥᱟᱹ ᱦᱚᱸ ᱦᱩᱭᱩᱜᱼᱟ ᱟᱢ ᱡᱟᱦᱟᱸ ᱛᱤᱱᱟᱹᱜᱼᱮᱢ ᱠᱷᱚᱨᱪᱟ ᱠᱟᱜᱼᱟ ᱚᱱᱟ ᱠᱷᱚᱱ ᱰᱚᱵᱚᱞᱮᱢ ᱠᱟᱢᱟᱣ ᱫᱟᱲᱮᱭᱟᱜ ᱜᱮᱭᱟ